ᱤᱧ ᱰᱤ ᱮᱞ ᱮᱰ ᱚᱠᱛᱚ ᱴᱤᱯᱥ ᱨᱮᱭᱟᱜ ᱫᱟᱣ ᱤᱧ ᱧᱟᱢ ᱞᱮᱜᱼᱟ ᱚᱱᱟᱫᱚ ᱦᱩᱭᱩᱜ ᱠᱟᱱᱟ ᱮᱱ ᱥᱤ ᱟᱨ ᱴᱤ ᱵᱷᱩᱵᱽᱱᱮᱥᱥᱚᱨ ᱚᱸᱰᱮ ᱪᱟᱞᱟᱣ ᱠᱟᱛᱮ ᱵᱚᱞᱚ ᱠᱟᱛᱮ ᱧᱮᱞ ᱠᱮᱫᱟ ᱟᱹᱰᱤ ᱦᱟᱦᱟᱲᱟ ᱜᱮ ᱟᱹᱰᱤ ᱢᱚᱡᱽ ᱜᱮ ᱚᱲᱟᱜ ᱫᱩᱣᱟᱹᱨ ᱦᱚᱨ ᱰᱟᱦᱟᱨ ᱟᱨ ᱥᱟᱯᱷᱟᱼᱥᱟᱹᱯᱷᱤ ᱚᱱᱟ ᱥᱟᱶᱛᱮ ᱡᱚᱠᱷᱚᱱ ᱵᱷᱤᱛᱨᱤ ᱥᱮᱱ ᱞᱮ ᱵᱚᱞᱚᱭᱮᱱᱟ ᱞᱟᱭᱵᱨᱮᱨᱤ ᱞᱮ ᱵᱚᱞᱚᱭᱮᱱᱟ ᱚᱸᱰᱮᱧ ᱧᱮᱞ ᱠᱮᱫᱟ ᱫᱚᱥ ᱦᱟᱡᱟᱨ ᱠᱷᱚᱱ ᱵᱟᱹᱲᱛᱤ ᱯᱩᱛᱷᱤ ᱯᱚᱛᱚᱵ ᱠᱚ ᱢᱮᱱᱟᱜᱼᱟ ᱚᱱᱟ ᱥᱟᱶᱛᱮ ᱯᱟᱸᱡᱟ ᱯᱟᱸᱡᱟ ᱧᱮᱧ ᱧᱮᱞ ᱛᱤᱧ ᱧᱮᱞ ᱠᱮᱫᱟ ᱟᱵᱚ ᱥᱟᱱᱛᱟᱲᱤ ᱯᱟᱹᱨᱥᱤ ᱦᱚᱸ ᱛᱚᱨᱡᱚᱢᱟ ᱢᱮᱱᱟᱜᱼᱟ ᱚᱱᱟ ᱧᱮᱞ ᱠᱟᱛᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱨ ᱟᱹᱰᱤ ᱦᱟᱦᱟᱲᱟᱧ ᱵᱩᱡᱷᱟᱹᱣ ᱠᱮᱫᱟ ᱚᱸᱰᱮ ᱧᱮᱞ ᱧᱮᱞ ᱛᱮᱜᱮ ᱡᱟᱦᱟᱸᱨᱮ ᱯᱚᱛᱚᱵ ᱫᱚᱠᱟᱱ ᱢᱮᱱᱟᱜᱼᱟ ᱚᱱᱟ ᱠᱚᱧ ᱧᱮᱞ ᱠᱮᱜᱼᱟ ᱚᱱᱟ ᱥᱟᱶᱛᱮ ᱟᱨᱦᱚᱸ ᱵᱷᱩᱵᱽᱱᱮᱥᱥᱚᱨ ᱨᱮᱱ ᱡᱟᱛᱨᱤ ᱡᱟᱦᱟᱸ ᱵᱷᱚᱭᱮᱥ ᱨᱮᱠᱚᱰᱚᱜᱼᱟ ᱚᱱᱟ ᱚᱲᱟᱜ ᱞᱮ ᱪᱟᱞᱟᱣᱮᱱᱟ ᱠᱮᱢᱮᱨᱟ ᱠᱚ ᱢᱮᱱᱟᱜᱼᱟ ᱵᱷᱤᱛᱨᱤ ᱞᱮ ᱵᱚᱞᱚᱭᱮᱱᱟ ᱚᱱᱟ ᱨᱮᱭᱟᱜ ᱟᱹᱰᱤ ᱠᱟᱹᱦᱱᱤ ᱠᱚᱠᱚ ᱞᱟᱹᱭᱟᱫ ᱞᱮᱭᱟ ᱟᱨ ᱚᱸᱰᱮ ᱫᱩᱲᱩᱵ ᱠᱟᱛᱮ ᱱᱤᱡᱮ ᱞᱮ ᱨᱚᱲ ᱠᱮᱜᱼᱟ ᱟᱨ ᱵᱷᱚᱭᱮᱥ ᱨᱮᱠᱚᱨᱰ ᱠᱟᱛᱮ ᱠᱚ ᱫᱮᱠᱷᱟᱣ ᱟᱜ ᱞᱮᱭᱟ ᱚᱱᱟ ᱦᱚᱸ ᱟᱹᱰᱤ ᱦᱟᱦᱟᱲᱟ ᱜᱮᱭᱟ ᱚᱱᱟ ᱥᱟᱶᱛᱮ ᱚᱸᱰᱮ ᱠᱷᱚᱱ ᱦᱮᱡ ᱠᱟᱛᱮ ᱢᱤᱫ ᱦᱩᱰᱤᱧ ᱢᱟᱪᱷᱟ ᱚᱸᱰᱮᱱᱤᱡ ᱯᱨᱤᱱᱥᱤᱯᱟᱞ ᱥᱟᱞᱟᱜ ᱢᱤᱫᱩᱱ ᱦᱩᱭᱱᱟ ᱟᱨ ᱚᱱᱟ ᱢᱤᱫᱩᱱ ᱨᱮ ᱵᱟᱲᱟᱭ ᱦᱩᱭᱱᱟ ᱮᱱ ᱥᱤ ᱟᱨ ᱴᱤ ᱵᱷᱮᱵᱽᱱᱮᱥᱥᱚᱨ ᱟᱜ ᱦᱚᱛᱮᱡ ᱛᱮᱜᱮ ᱠᱤᱪᱷᱩᱜᱟᱱ ᱨᱟᱡᱽ ᱨᱮ ᱟᱡᱟᱜ ᱥᱤᱞᱮᱵᱟᱥ ᱛᱮᱜᱮ ᱯᱟᱲᱦᱟᱣ ᱫᱚ ᱦᱩᱭᱩᱜ ᱠᱟᱱᱟ ᱱᱚᱣᱟ ᱦᱚᱸ ᱤᱧᱫᱚ ᱢᱟᱲᱟᱝ ᱚᱸᱰᱮ ᱵᱟᱹᱧ ᱵᱟᱲᱟᱭ ᱛᱟᱦᱮᱱ ᱚᱸᱰᱮ ᱥᱮᱱ ᱠᱟᱛᱮ ᱚᱱᱟᱠᱚ ᱟᱹᱰᱤ ᱞᱟᱹᱠᱛᱤᱭᱟᱱ ᱡᱤᱱᱤᱥ ᱤᱧ ᱵᱟᱰᱟᱭ ᱠᱮᱫᱟ ᱧᱮᱞ ᱠᱤᱫᱟᱹᱧ ᱚᱱᱟᱛᱮ ᱤᱧᱫᱚ ᱟᱹᱰᱤ ᱠᱩᱥᱤ ᱨᱟᱹᱥᱠᱟᱹᱧ ᱵᱩᱡᱷᱟᱹᱣ ᱠᱮᱫᱟ